ᱦᱮᱞᱳ ᱦᱮᱸ ᱦᱮᱸ ᱦᱮᱸ ᱢᱳᱵᱟᱭᱤᱞ ᱫᱚᱠᱟᱱ ᱠᱟᱱᱜᱮᱭᱟ ᱞᱟᱹᱭᱢᱮ ᱚ ᱢᱳᱵᱟᱭᱤᱞᱮᱢ ᱦᱟᱛᱟᱣᱟ ᱟᱪᱪᱷᱟ ᱟᱪᱪᱷᱟᱻ ᱫᱚᱥ ᱦᱟᱡᱟᱨ ᱴᱟᱠᱟ ᱫᱟᱢᱤ ᱢᱚᱫᱽᱫᱷᱮᱨᱮ ᱢᱮᱱᱟᱜ ᱠᱟᱜ ᱜᱮᱭᱟ ᱢᱮᱱᱟᱜ ᱠᱟᱫᱟ ᱵᱷᱤᱵᱳ ᱢᱮᱱᱟᱜ ᱠᱟᱫᱟ ᱛᱟᱨᱯᱚᱨ ᱨᱤᱭᱮᱞᱢᱤ ᱢᱮᱱᱟᱜ ᱠᱟᱫᱟ ᱨᱮᱰᱢᱤ ᱢᱮᱱᱟᱜ ᱠᱟᱫᱟ ᱛᱟᱨᱯᱚᱨ ᱢᱮᱱᱟᱜ ᱠᱟᱫᱟ ᱚᱯᱳ ᱢᱮᱱᱟᱜ ᱠᱟᱫᱟ ᱦᱮᱸ ᱚᱯᱳ ᱢᱮᱱᱟᱜ ᱠᱟᱫᱟ ᱢᱮᱱᱟᱜ ᱠᱟᱜ ᱜᱮᱭᱟ ᱚ ᱫᱚᱥ ᱦᱟᱡᱟᱨ ᱴᱟᱠᱟ ᱢᱚᱫᱽᱫᱷᱮᱨᱮ ᱢᱮᱱᱫᱟᱢ ᱦᱟᱛᱟᱣᱟᱢ ᱛᱚ ᱟᱪᱪᱷᱟ ᱚᱯᱷᱟᱨ ᱫᱚ ᱢᱮᱱᱟᱜ ᱠᱟᱜ ᱜᱮᱭᱟ ᱛᱚᱵᱮ ᱠᱷᱩᱵᱽ ᱮᱠᱴᱟ ᱵᱮᱥᱤ ᱫᱚ ᱵᱟᱹᱱᱩᱜ ᱠᱟᱫᱟ ᱳᱭ ᱯᱟᱸᱪ ᱯᱟᱨᱥᱮᱱ ᱫᱚᱥ ᱯᱟᱨᱥᱮᱱ ᱮᱭᱨᱚᱠᱚᱢ ᱢᱮᱱᱟᱜ ᱠᱟᱫᱟ ᱢᱟᱱᱮ ᱡᱚᱛᱚ ᱢᱳᱵᱟᱭᱤᱞ ᱨᱮᱱᱟᱝ ᱫᱚ ᱡᱚᱛᱚ ᱫᱚ ᱥᱚᱢᱟᱱ ᱫᱚ ᱚᱯᱷᱟᱨ ᱫᱚ ᱵᱟᱹᱱᱩᱜ ᱟᱛᱚ ᱚᱠᱟ ᱫᱚ ᱯᱟᱸᱪ ᱯᱟᱨᱥᱮᱱ ᱚᱠᱟᱫᱚ ᱫᱚᱥ ᱯᱟᱨᱥᱮᱱ ᱮᱭ ᱨᱚᱠᱚᱢ ᱚᱯᱷᱟᱨ ᱦᱮᱱᱟᱜ ᱠᱟᱫᱟ ᱦᱩᱸ ᱟᱨ ᱯᱷᱳᱱᱮᱢ ᱦᱟᱛᱟᱣ ᱞᱮᱠᱷᱟᱱ ᱢᱤᱫ ᱵᱚᱪᱷᱚᱨ ᱚᱣᱟᱨᱮᱱᱴᱤᱢ ᱧᱟᱢᱟ ᱦᱮᱸ ᱟᱨ ᱯᱷᱳᱱ ᱨᱮᱫᱚ ᱥᱩᱫᱩ ᱢᱟᱛᱨᱚ ᱢᱤᱫᱴᱮᱱ ᱪᱟᱨᱡᱟᱨᱜᱮᱢ ᱧᱟᱢᱟ ᱟᱨ ᱤᱱᱟᱹᱜᱮ ᱵᱟᱥ ᱟᱫᱚ ᱪᱮᱫ ᱦᱚᱸ ᱵᱟᱝ ᱟᱨ ᱵᱤᱵᱷᱤᱱᱱᱚ ᱨᱚᱠᱚᱢ ᱯᱷᱳᱱ ᱨᱮᱱᱟᱜ ᱵᱤᱵᱷᱤᱱᱱᱚ ᱨᱚᱠᱚᱢ ᱤᱭᱟᱹ ᱢᱮᱱᱟᱜᱼᱟ ᱡᱟᱦᱟᱧ ᱞᱟᱹᱭᱟᱫ ᱢᱮᱭᱟ ᱡᱟᱦᱟᱸ ᱚᱯᱷᱟᱨ ᱨᱮᱱᱟᱜ ᱯᱟᱨᱥᱮᱱᱴᱮᱡᱽ ᱨᱮᱱᱟᱜ ᱪᱷᱟᱲ ᱦᱮᱸ ᱠᱷᱟᱹᱞᱤ ᱪᱟᱨᱡᱟᱨ ᱜᱮ ᱧᱟᱢᱚᱜᱼᱟ ᱟᱫᱚ ᱪᱮᱫᱜᱮ ᱵᱟᱝ ᱧᱟᱢᱚᱜᱼᱟ ᱦᱮᱰᱯᱷᱳᱱ ᱠᱚᱫᱚ ᱵᱟᱝ ᱧᱟᱢᱚᱜᱼᱟ ᱦᱮᱸ ᱢᱤᱫ ᱵᱚᱪᱷᱚᱨᱨ ᱚᱣᱟᱨᱮᱱᱴᱤ ᱟᱢ ᱞᱟᱹᱭᱢᱮ ᱚᱠᱟᱞᱮᱠᱟᱱ ᱯᱷᱳᱱᱮᱢ ᱚᱠᱟᱴᱟᱜ ᱥᱮᱴᱮᱢ ᱠᱩᱥᱤᱭᱟᱜᱼᱟ ᱚᱠᱟᱞᱮᱠᱟᱱ ᱯᱷᱳᱱᱮᱢ ᱠᱩᱥᱤᱭᱟᱜᱼᱟ ᱛᱚ ᱚᱝᱠᱟᱱᱟᱜ ᱯᱷᱳᱱ ᱦᱚᱸ ᱧᱮᱞ ᱦᱩᱭᱩᱜᱼᱟ ᱪᱮᱫᱞᱮᱠᱟ ᱫᱟᱢ ᱢᱮᱱᱟᱜᱼᱟ ᱱᱤᱭᱟᱹ ᱠᱚ ᱡᱟᱦᱟᱸ ᱯᱷᱳᱱᱤᱧ ᱞᱟᱹᱭᱟᱫ ᱢᱮ ᱡᱮᱢᱚᱱ ᱨᱤᱭᱮᱞᱢᱤ ᱨᱮᱰᱢᱤ ᱛᱟᱯᱚᱨ ᱟᱭᱯᱷᱳᱱ ᱤᱭᱟᱹ ᱯᱳᱠᱳ ᱦᱩᱸ ᱵᱷᱤᱵᱳ ᱚᱱᱟᱠᱚ ᱢᱚᱫᱽᱫᱷᱮᱨᱮ ᱚᱠᱟᱞᱮᱠᱟᱱ ᱯᱷᱳᱱᱮᱢ ᱠᱩᱥᱤᱭᱟᱜᱼᱟ ᱦᱮᱸ ᱵᱷᱤᱵᱳ ᱨᱮᱱᱟᱜ ᱢᱮᱱᱟᱜ ᱠᱟᱫᱟ ᱫᱚᱥ ᱯᱟᱨᱥᱮᱱ ᱪᱷᱟᱲ ᱦᱮᱱᱟᱜ ᱠᱟᱫᱟ ᱨᱮᱢ ᱢᱮᱱᱟᱜ ᱠᱟᱫᱟ ᱡᱟᱸᱦᱟᱴᱟᱜ ᱫᱚᱥ ᱦᱟᱡᱟᱨ ᱴᱟᱠᱟ ᱫᱟᱢ ᱚᱱᱟᱴᱟᱜ ᱨᱮᱢ ᱦᱩᱭᱩᱜ ᱠᱟᱱᱟ ᱪᱟᱨ ᱟᱨ ᱮᱠᱥᱚ ᱟᱴᱷᱟᱥ ᱪᱟᱨ ᱡᱤᱵᱤ ᱨᱮᱢ ᱟᱨ ᱨᱚᱢ ᱢᱮᱱᱟᱜ ᱠᱟᱫᱟ ᱮᱠᱥᱚ ᱟᱴᱷᱟᱥ ᱟᱨ ᱤᱭᱟᱹ ᱡᱩᱫᱤᱢ ᱦᱟᱛᱟᱣᱟ ᱱᱚᱜᱼᱚᱭ ᱯᱚᱠᱳ ᱡᱩᱫᱤᱢ ᱦᱟᱛᱟᱣᱟ ᱯᱚᱠᱳ ᱫᱚ ᱨᱮᱢ ᱴᱷᱤᱠᱜᱮ ᱛᱟᱦᱮᱱᱟ ᱚᱱᱟᱫᱚ ᱫᱚᱥ ᱦᱟᱡᱟᱨ ᱴᱟᱠᱟ ᱨᱮᱭᱟᱜ ᱵᱟᱡᱮᱴ ᱛᱮᱜᱮ ᱦᱩᱭᱩᱜᱼᱟ ᱠᱤᱱᱛᱩ ᱥᱤᱠᱥ ᱡᱤᱵᱤ ᱨᱮᱢ ᱟᱨ ᱨᱚᱢ ᱦᱩᱭᱩᱜᱼᱟ ᱚᱱᱟᱫᱚ ᱮᱠᱥᱚ ᱟᱴᱷᱟᱥ ᱚᱱᱟᱦᱚᱸ ᱮᱠᱥᱚ ᱟᱴᱷᱟᱥ ᱜᱮ ᱢᱮᱱᱟᱜᱼᱟ ᱟᱨ ᱚᱱᱟ ᱫᱚ ᱟᱵᱟᱨ ᱤᱭᱟᱹ ᱦᱩᱭᱩᱜᱼᱟ ᱢᱟᱱᱮ ᱡᱟᱸᱦᱟᱴᱟᱜ ᱫᱚᱥ ᱦᱟᱡᱟᱨ ᱴᱟᱠᱟᱧ ᱞᱟᱹᱭᱟᱢ ᱠᱟᱱᱟ ᱢᱟᱱᱮ ᱚᱱᱟᱠᱚᱫᱚ ᱮᱠᱮᱱ ᱯᱷᱳᱨᱡᱤ ᱦᱩᱭᱩᱜᱼᱟ ᱯᱷᱟᱭᱤᱵᱷᱡᱤ ᱫᱚ ᱵᱟᱝ ᱦᱩᱭᱩᱜᱼᱟ ᱟᱨ ᱚᱱᱟ ᱡᱟᱦᱟᱸᱴᱟᱜ ᱮᱢ ᱞᱟᱹᱭᱮᱫ ᱠᱟᱱ ᱚᱱᱟ ᱯᱚᱠᱳ ᱚᱱᱟᱴᱟᱜ ᱜᱮ ᱮᱠᱢᱟᱛᱨᱚ ᱮᱠᱢᱟᱛᱨᱚ ᱯᱷᱟᱭᱤᱵᱷᱡᱤ ᱦᱩᱭᱩᱜᱼᱟ ᱟᱨ ᱱᱚᱣᱟᱴᱟᱜ ᱫᱚ ᱮᱠᱮᱱ ᱯᱷᱳᱨᱡᱤ ᱜᱮ ᱠᱮᱯᱟᱥᱤᱴᱤ ᱯᱷᱳᱱ ᱫᱚ ᱮᱠᱤ ᱜᱮᱭᱟ ᱠᱮᱯᱟᱥᱤᱴᱤ ᱫᱚ ᱨᱮᱢ ᱨᱚᱢ ᱚᱱᱟᱠᱚ ᱫᱚ ᱵᱟᱫᱽ ᱵᱟᱹᱠᱤ ᱫᱚ ᱫᱚᱥ ᱦᱟᱡᱟᱨ ᱴᱟᱠᱟ ᱢᱚᱫᱽᱫᱷᱮ ᱨᱮ ᱡᱟᱦᱟᱢ ᱞᱟᱹᱭᱫᱟ ᱱᱤᱭᱟᱹᱠᱚ ᱡᱚᱛᱚᱜᱮ ᱪᱟᱨ ᱪᱚᱥᱳᱴᱴᱤ ᱢᱮᱱᱟᱜᱼᱟ ᱨᱤᱭᱮᱞᱢᱤ ᱟᱨ ᱵᱷᱤᱵᱳ ᱜᱮ ᱢᱮᱱᱟᱜ ᱠᱟᱫᱟ ᱪᱟᱨ ᱮᱠᱥᱚ ᱟᱴᱷᱟᱥ ᱦᱮᱸ ᱡᱚᱛᱚ ᱨᱮᱱᱟᱜ ᱜᱮ ᱮᱠ ᱵᱚᱪᱷᱚᱨ ᱠᱟᱛᱮ ᱜᱮ ᱡᱚᱛᱚ ᱨᱮᱱᱟᱜ ᱜᱮ ᱡᱚᱛᱚ ᱨᱮᱱᱟᱜ ᱜᱮ ᱮᱠ ᱵᱚᱪᱷᱚᱨ ᱵᱮᱴᱨᱤ ᱦᱮᱸ ᱵᱮᱴᱨᱤ ᱫᱚ ᱯᱟᱸᱪ ᱦᱟᱡᱟᱨ ᱟᱨ ᱯᱚᱠᱳ ᱨᱮᱱᱟᱜ ᱫᱚ ᱢᱮᱱᱟᱜ ᱠᱟᱫᱟ ᱪᱷᱚ ᱦᱟᱡᱟᱨ ᱱᱤᱭᱟᱹᱠᱚ ᱤᱫᱤ ᱠᱟᱛᱮ ᱜᱮ ᱯᱟᱸᱪ ᱦᱟᱡᱟᱨ ᱟᱨ ᱯᱚᱠᱳ ᱨᱮᱱᱟᱜ ᱫᱚ ᱢᱮᱱᱟᱜ ᱠᱟᱫᱟ ᱪᱷᱚ ᱦᱟᱡᱟᱨ ᱯᱚᱠᱳ ᱨᱮᱱᱟᱜ ᱦᱚᱸ ᱮᱠᱤ ᱜᱮ ᱡᱚᱛᱚ ᱜᱮ ᱮᱠᱤ ᱜᱮᱭᱟ ᱠᱤᱱᱛᱩ ᱚᱱᱟ ᱨᱮᱢ ᱠᱚ ᱟᱨ ᱡᱟᱭᱜᱟ ᱠᱚ ᱛᱷᱚᱲᱟ ᱞᱟᱹᱴᱩ ᱜᱮᱭᱟ ᱟᱨ ᱵᱟᱫᱽᱵᱟᱹᱠᱤ ᱫᱚ ᱡᱚᱛᱚ ᱮᱠᱤᱜᱮ ᱦᱮᱰᱯᱷᱳᱱ ᱫᱚ ᱚᱠᱟᱨᱮᱜᱮ ᱵᱟᱝ ᱧᱟᱢᱚᱜᱼᱟ ᱮᱨᱯᱚᱨ ᱟᱢ ᱦᱤᱡᱩᱜ ᱢᱮ ᱫᱚᱠᱟᱱ ᱨᱮ ᱴᱷᱤᱠᱜᱮᱭᱟ ᱫᱚᱠᱟᱱ ᱨᱮ ᱦᱤᱡᱩᱜ ᱢᱮ

ᱵᱟ ᱦᱩᱸ ᱵᱟᱝ ᱡᱚᱛᱚᱜᱮ ᱱᱟᱣᱟ ᱢᱳᱰᱮᱞ ᱯᱷᱳᱱ ᱠᱟᱱᱟ ᱢᱟᱨᱮ ᱢᱳᱰᱮᱞ ᱫᱚ ᱢᱤᱫᱴᱮᱱ ᱦᱚᱸ ᱵᱟᱹᱱᱩᱜᱼᱟ ᱡᱚᱛᱚᱜᱮ ᱱᱟᱣᱟ ᱢᱳᱰᱮᱞ ᱠᱟᱱᱟ ᱜᱮᱢ ᱠᱮᱯᱟᱥᱤᱴᱤ ᱵᱚᱞᱛᱮ ᱫᱚ ᱮᱠᱢᱟᱛᱨᱚ ᱦᱩᱭᱩᱜᱼᱟ ᱦᱮᱵᱤ ᱨᱮᱧᱡᱽ ᱨᱮᱱᱟᱜ ᱯᱷᱳᱱᱫᱚ ᱱᱚᱜᱼᱚᱭ ᱯᱚᱠᱳ ᱜᱮ ᱦᱮᱸ ᱯᱚᱠᱳ ᱫᱚ ᱚᱠᱚᱭᱟᱜ ᱴᱟᱭᱤᱯ ᱦᱚᱸ ᱛᱤᱥ ᱦᱚᱸ ᱵᱟᱞᱮ ᱫᱚᱦᱚᱭᱟ ᱠᱟᱨᱚᱱ ᱟ ᱰᱤ ᱟᱸᱴ ᱫᱚ ᱢᱟᱨᱠᱮᱴᱤᱝ ᱵᱟᱹᱱᱩᱜ ᱛᱟᱭᱛᱮ ᱚᱱᱟᱛᱮ ᱯᱚᱠᱳ ᱫᱚ ᱠᱳᱭᱮᱠᱴᱟ ᱯᱷᱳᱱ ᱨᱮᱫᱚ ᱵᱟᱝ ᱠᱟᱱᱟ ᱠᱤᱱᱛᱩ ᱟᱫᱟᱨᱥ ᱯᱷᱳᱱ ᱡᱟᱦᱟᱸᱠᱚ ᱮᱴᱟᱜ ᱮᱴᱟᱜ ᱢᱮᱱᱟᱜᱼᱟ ᱚᱱᱟᱠᱚ ᱫᱚ ᱧᱟᱢᱚᱜ ᱜᱮᱭᱟ ᱦᱩᱸ ᱦᱮᱸ ᱴᱷᱤᱠᱜᱮᱭᱟ ᱟᱢ ᱛᱟᱞᱦᱮ ᱦᱤᱡᱩᱜ ᱢᱮ ᱫᱚᱠᱟᱱ ᱨᱮ ᱛᱟᱞᱦᱮᱢ ᱧᱮᱞ ᱤᱫᱤᱭᱟ ᱦᱩᱸ ᱴᱷᱤᱠᱜᱮᱭᱟ ᱦᱮᱸ ᱴᱷᱤᱠᱜᱮᱭᱟ ᱦᱮᱸ